ᱦᱮᱸ ᱤᱧ ᱫᱷᱭᱮᱱ ᱠᱚᱨᱟᱣ ᱞᱮᱠᱟᱛᱮ ᱥᱴᱟᱨ ᱜᱮᱡᱤᱧ ᱤᱧ ᱵᱮᱵᱚᱦᱟᱨ ᱟᱠᱟᱫᱟ ᱱᱚᱣᱟ ᱫᱚ ᱟᱹᱰᱤ ᱱᱟᱯᱟᱭ ᱴᱮᱠᱱᱤᱠ ᱠᱟᱱᱟ ᱡᱟᱦᱟᱛᱮ

ᱪᱮᱛᱟᱱ ᱥᱮᱨᱢᱟ ᱨᱮᱱᱟᱜ ᱤᱯᱤᱞ ᱠᱩ ᱧᱮᱞ ᱧᱮᱞ ᱛᱮ ᱚᱱᱟ ᱨᱮᱱᱟᱜ ᱨᱟᱹᱥᱠᱟᱹ ᱠᱚ ᱦᱟᱛᱟᱣ ᱦᱟᱛᱟᱣ ᱛᱮᱜᱮ ᱟᱨ ᱩᱱᱠᱩ ᱤᱯᱤᱱ ᱨᱮ ᱥᱮ ᱤᱭᱟᱹ ᱥᱮᱱ ᱥᱮᱨᱢᱟ ᱥᱮᱱ ᱠᱚᱭᱟᱜ ᱠᱟᱛᱮ ᱤᱯᱤᱞ ᱠᱚ ᱡᱚᱲᱟᱣ ᱨᱮᱱᱟᱜ ᱛᱟᱨᱯᱚᱨᱮ ᱩᱱᱠᱩ ᱤᱯᱤᱞ ᱠᱩ ᱥᱩᱨ ᱥᱩᱨ ᱛᱤᱜᱩ ᱠᱟᱛᱮ ᱪᱮᱫ ᱵᱮᱱᱟᱜ ᱠᱟᱱᱟ ᱚᱱᱟ ᱠᱚ ᱤᱯᱤᱞ ᱠᱚ ᱡᱟᱲᱟᱣ ᱠᱟᱛᱮ ᱢᱤᱫᱴᱟᱝ ᱡᱟᱦᱟᱱᱟᱜ ᱵᱮᱱᱟᱣ ᱨᱮᱱᱟᱜ ᱟᱨᱠᱤ ᱠᱚᱞᱚᱯᱚᱱᱟ ᱠᱟᱛᱮ ᱡᱟᱦᱟᱱᱟᱜ ᱵᱮᱱᱟᱣ ᱨᱮᱱᱟᱜ ᱡᱮ ᱱᱩᱝᱠᱩ ᱛᱟᱨᱟᱫᱚ ᱱᱚᱰᱮ ᱦᱮᱱᱟᱜ ᱠᱚᱭᱟ ᱱᱩᱠᱩ ᱫᱤ ᱱᱚᱰᱮ ᱦᱮᱱᱟᱜ ᱠᱚᱣᱟ ᱱᱩᱠᱩ ᱤᱯᱤᱞ ᱫᱚ ᱱᱚᱣᱟ ᱫᱚ ᱱᱚᱝᱠᱟ ᱧᱮᱞᱚᱜ ᱠᱟᱱᱟ ᱚᱱᱟ ᱵᱮᱱᱟᱣ ᱥᱳᱢᱚᱭ ᱟᱢ ᱛᱟᱦᱚᱞᱮ ᱚᱱᱛᱮ ᱜᱮᱢ ᱠᱚᱭᱚᱜ ᱠᱟᱜ ᱠᱷᱟᱱ ᱥᱮᱨᱢᱟ ᱥᱮᱡ ᱥᱟᱱᱟᱢ ᱠᱩ ᱡᱩᱫᱤ ᱩᱱᱠᱩᱢ ᱡᱚᱲᱟᱣ ᱠᱚᱣᱟ ᱢᱤᱭᱟ ᱢᱤᱫ ᱴᱮᱱ ᱯᱚᱨ ᱢᱤᱫᱴᱮᱱ ᱱᱚᱝ ᱡᱚᱲᱟᱣ ᱠᱟᱛᱮ ᱡᱟᱦᱟᱱᱟᱜ ᱜᱮ ᱢᱤᱫᱴᱮᱱ ᱟᱠᱟᱣ ᱫᱷᱟᱨᱚᱱᱟ ᱵᱮᱱᱟᱣ ᱨᱮᱱᱟᱜ ᱮᱢ ᱪᱮᱥᱴᱟᱭᱟ ᱡᱟᱦᱟᱫᱚ ᱥᱴᱮᱨ ᱜᱮᱡᱤᱝ ᱠᱚ ᱢᱮᱛᱟᱜᱼᱟ ᱚᱱᱟ ᱛᱮ ᱪᱮᱫ ᱦᱩᱭᱩᱜᱼᱟ ᱟᱭᱢᱟ ᱩᱯᱚᱠᱟᱨ ᱦᱩᱭᱩᱜᱼᱟ ᱡᱟᱦᱟ ᱛᱮᱫᱚ ᱟᱢ ᱢᱤᱫ ᱨᱚᱠᱚᱢ ᱢᱤᱫ ᱢᱚᱱ ᱛᱮ ᱚᱱᱛᱮ ᱠᱚᱭᱚᱜ ᱠᱟᱛᱮᱡ ᱢᱤᱫᱴᱮᱱ ᱤᱯᱤᱞ ᱠᱷᱚᱱ ᱟᱨ ᱢᱤᱫ ᱴᱮᱱ ᱤᱯᱤᱞ ᱡᱚᱲᱟᱣ ᱨᱮᱱᱟᱜ ᱮᱢ ᱪᱮᱥᱴᱟᱭᱟ ᱱᱩᱠᱩ ᱯᱚᱨ ᱯᱚᱨ ᱯᱚᱨ ᱡᱚᱲᱟᱣ ᱠᱟᱛᱮ ᱪᱮᱫ ᱢᱤᱫᱴᱮᱱ ᱡᱤᱱᱤᱥ ᱦᱩᱭᱩᱜ ᱠᱟᱱᱟ ᱚᱱᱟ ᱚᱱᱛᱮ ᱠᱚᱭᱚᱜ ᱠᱟᱛᱮ ᱢᱤᱫᱴᱮᱡ ᱟᱠᱟᱥ ᱥᱮᱡ ᱵᱩᱱ ᱤᱭᱟᱹᱭᱟ ᱡᱮ ᱟᱹᱵᱩᱭᱟᱜ ᱫᱷᱭᱮᱱ ᱨᱮ ᱟᱨᱠᱤ ᱢᱚᱱᱚᱱᱤᱵᱮᱥ ᱦᱩᱭᱩᱜ ᱛᱟᱵᱚᱱᱟ ᱢᱤᱫᱴᱮᱱ ᱡᱚᱲᱟᱣ ᱥᱳᱢᱚᱭ ᱟᱢ ᱦᱟᱰᱮᱱ ᱠᱩ ᱱᱟᱰᱮᱱ ᱠᱩ ᱛᱟᱨᱟ ᱥᱩᱨ ᱥᱩᱨ ᱨᱮ ᱟᱹᱜᱩ ᱠᱟᱛᱮ ᱢᱤᱫᱜᱴᱮᱱ ᱡᱤᱱᱤᱥ ᱵᱮᱱᱟᱣ ᱨᱮᱱᱟᱢ ᱪᱮᱥᱴᱟᱭᱮᱫᱟ ᱛᱳ ᱟᱢ ᱛᱳ ᱢᱚᱱᱚᱱᱤᱵᱮᱥ ᱛᱳ ᱦᱩᱭᱩᱜ ᱛᱟᱢᱟ ᱟᱨ ᱚᱱᱟ ᱡᱚᱠᱷᱚᱱᱮᱢ ᱢᱚᱱᱚᱱᱤᱵᱮᱥᱟ ᱚᱴᱳᱢᱤᱴᱤᱠ ᱫᱷᱭᱮᱭᱟᱱ ᱨᱟᱭᱟᱜ ᱟᱢᱟᱜ ᱠᱟᱹᱢᱤ ᱦᱩᱭᱩᱜ ᱠᱟᱱ ᱛᱟᱢᱟ ᱟᱨ ᱢᱤᱫᱴᱮᱱ ᱡᱮ ᱱᱚᱣᱟ ᱡᱚᱜᱚᱛ ᱨᱮᱫᱚ ᱢᱚᱡᱦᱟ ᱥᱩᱱᱭᱚ ᱨᱮ ᱟᱨᱠᱤ ᱟᱵᱚᱭᱟᱜ ᱚᱥᱛᱷᱤᱛᱚ

ᱟᱢᱟᱜ ᱫᱷᱮᱱ ᱦᱚᱸ ᱦᱩᱭᱩᱜ ᱛᱟᱢᱟ ᱯᱮᱞᱟᱥ ᱢᱚᱦᱟᱡᱚᱜᱚᱛᱤ ᱥᱩᱱᱭᱚ ᱢᱚᱦᱟᱡᱚᱜᱚᱛᱤ ᱦᱤᱥᱟᱹᱵᱛᱮ ᱟᱢᱟᱜ ᱠᱟᱹᱴᱤᱡ ᱫᱷᱭᱮᱱ ᱠᱩᱡ ᱦᱚᱸ ᱢᱟᱱᱮ ᱫᱷᱟᱨᱚᱱᱟ ᱠᱚ ᱵᱟᱹᱲᱛᱤᱜ ᱛᱟᱢᱟ ᱚᱱᱟᱜᱮ ᱛᱳ ᱤᱧ ᱢᱚᱱᱮᱭᱟ ᱡᱮ ᱱᱚᱣᱟ ᱥᱴᱟᱨ ᱜᱮᱡᱤᱝ ᱫᱚ ᱫᱷᱭᱮᱱ ᱨᱮᱱᱟᱜ ᱩᱯᱟᱭ ᱦᱤᱥᱟᱹᱵ ᱛᱮ ᱟᱹᱰᱤ ᱱᱟᱯᱟᱭᱟ